ᱤᱧ ᱦᱚᱸ ᱥᱤᱢ ᱠᱚ ᱜᱮᱰᱮ ᱠᱚ ᱰᱟᱝᱨᱟ ᱠᱚ ᱟᱭᱢᱟ ᱜᱤᱧ ᱟᱹᱥᱩᱞ ᱟᱠᱟᱫ ᱠᱚᱣᱟ ᱟᱫᱚ ᱚᱱᱠᱟ ᱞᱮᱠᱟ ᱵᱚᱞᱮ ᱥᱤᱢ ᱠᱚ ᱜᱮᱰᱮ ᱠᱚ ᱞᱟᱹᱜᱤᱫ ᱫᱚ ᱡᱩᱫᱟᱹ ᱨᱮ ᱚᱲᱟᱜ ᱤᱧ ᱡᱩᱛ ᱟᱠᱟᱫᱼᱟ ᱜᱩᱫᱲᱤᱧ ᱡᱩᱛ ᱟᱠᱟᱫᱟ ᱥᱩᱠᱩᱨᱤ ᱞᱟᱹᱜᱤᱫ ᱦᱚᱸ ᱚᱱᱠᱟ ᱜᱮ ᱵᱚᱞᱮ ᱜᱩᱫᱲᱤ ᱤᱧ ᱡᱩᱛ ᱟᱠᱟᱫᱟ ᱡᱩᱫᱟᱹ ᱨᱮ ᱟᱨ ᱤᱭᱟᱹ ᱵᱚᱞᱮ ᱟᱨ ᱵᱚᱞᱮ ᱤᱭᱟᱹ ᱩᱱᱠᱩ ᱰᱟᱝᱨᱟ ᱠᱩ ᱞᱟᱜᱤᱫ ᱦᱚᱸ ᱡᱩᱫᱟᱹᱨᱮ ᱰᱟᱝᱨᱟ ᱚᱲᱟᱜ ᱛᱟᱸᱦᱮᱱ ᱞᱟᱹᱜᱤᱫ ᱜᱚᱲᱟᱧ ᱡᱩᱛ ᱟᱠᱟᱫᱟᱚᱱᱠᱟ ᱵᱚᱞᱮ ᱡᱩᱫᱟᱹ ᱡᱩᱫᱟᱹ ᱡᱚᱛᱚ ᱜᱮᱤᱧ ᱡᱩᱛ ᱟᱠᱟᱫ ᱠᱚᱣᱟ ᱟᱨ ᱦᱟᱹᱠᱩ ᱦᱚᱸᱧ ᱟᱹᱥᱩᱞ ᱟᱠᱟᱫ ᱠᱚᱣᱟ ᱦᱟᱹᱠᱩ ᱟᱹᱥᱩᱞ ᱞᱟᱹᱜᱤᱫ ᱦᱚᱸ ᱢᱤᱫᱴᱮᱡ ᱜᱟᱹᱰᱭᱟᱹᱧ ᱡᱩᱛ ᱟᱠᱟᱫᱟ ᱚᱱᱠᱟ ᱞᱮᱠᱟ ᱡᱚᱛᱚ ᱡᱟᱧ ᱟᱹᱥᱩᱞ ᱟᱠᱟᱫ ᱠᱚᱣᱟ ᱵᱚᱞᱮ ᱡᱩᱫᱟᱹ ᱡᱩᱫᱟᱹ ᱚᱲᱟᱜ ᱜᱮᱧ ᱡᱩᱛ ᱟᱠᱟᱫ ᱠᱚᱣᱟ ᱡᱚᱛᱚ ᱦᱚᱲ ᱟᱨ ᱱᱩᱠᱩ ᱠᱚ ᱡᱩᱫᱤ ᱡᱟᱦᱟ ᱞᱮᱠᱟ ᱥᱟᱥᱛᱷᱚ ᱥᱚᱢᱚᱱᱫᱮ ᱥᱮ ᱦᱚᱲ ᱢᱚᱠᱚ ᱨᱩᱭᱟᱹ ᱦᱟᱹᱥᱩ ᱠᱚ ᱯᱟᱲᱟᱣ ᱞᱮᱠᱚ ᱠᱷᱟᱡ ᱛᱚᱠᱷᱚᱱ ᱫᱚ ᱰᱟᱠᱴᱚᱨᱤᱧ ᱦᱚᱦᱚ ᱟᱠᱚᱭᱟ ᱟᱨ ᱰᱟᱠᱴᱚᱨ ᱠᱚᱦᱚᱸ ᱵᱚᱞᱮ ᱱᱚᱝᱠᱟ ᱠᱚ ᱞᱟᱹᱭ ᱟᱠᱟᱫᱤᱧᱟᱹ ᱡᱮ ᱥᱚᱵ ᱥᱳᱢᱚᱭ ᱫᱚ ᱵᱟᱢ ᱦᱚᱦᱚ ᱟᱞᱮ ᱨᱮᱦᱚᱸ ᱡᱩᱛᱩᱜ ᱜᱮᱭᱟ ᱟᱫᱚ ᱯᱟᱛᱞᱟ ᱯᱟᱭᱠᱷᱟᱱ ᱥᱮ ᱚᱱᱠᱟᱱᱟᱜ ᱡᱟᱜᱤ ᱨᱩᱣᱟᱹ ᱠᱚ ᱞᱟᱹᱜᱤᱫ ᱛᱮᱫᱚ ᱰᱟᱠᱴᱚᱨ ᱠᱚ ᱞᱟᱹᱭ ᱟᱠᱟᱫᱤᱧᱟᱹ ᱡᱮ ᱱᱚᱣᱟ ᱱᱚᱣᱟ ᱟᱨᱱ ᱠᱚᱢ ᱠᱤᱨᱤᱧ ᱟᱹᱜᱩ ᱞᱮᱠᱷᱟᱱ ᱨᱟᱱ ᱫᱚᱠᱟᱱ ᱠᱷᱚᱱ ᱛᱟᱦᱚᱞᱮ ᱱᱤᱭᱟᱹ ᱠᱚᱛᱮᱜᱮ ᱟᱢᱮᱢ ᱩᱱᱠᱩᱢ ᱪᱤᱠᱤᱥᱟ ᱫᱟᱲᱮ ᱟᱠᱚᱣᱟ ᱥᱮ ᱮᱢ ᱫᱟᱲᱮᱭᱟᱠᱚᱣᱟ ᱟᱨ ᱚᱱᱠᱟ ᱞᱮᱠᱟ ᱡᱩᱫᱤ ᱞᱟᱹᱴᱩ ᱢᱟᱨᱟᱛᱛᱚᱠ ᱦᱩᱭ ᱞᱮᱱ ᱠᱷᱟᱱ ᱛᱚᱠᱷᱚᱱ ᱫᱚ ᱤᱧ ᱦᱚᱸ ᱯᱷᱳᱱ ᱛᱮ ᱰᱟᱠᱴᱚᱨ ᱤᱧ ᱦᱚᱦᱚ ᱟᱭᱟ ᱟᱨ ᱩᱱᱤ ᱫᱚ ᱦᱮᱡ ᱠᱟᱛᱮ ᱩᱱᱠᱩᱭ ᱪᱤᱠᱤᱛᱥᱟ ᱠᱚᱛᱤᱧᱟᱭ ᱧᱮᱞ ᱠᱚᱛᱤᱧᱟᱭ ᱚᱱᱠᱟ ᱞᱮᱠᱟ ᱵᱚᱞᱮ ᱡᱚᱛᱚᱡ ᱜᱮ ᱡᱟ ᱦᱮᱱᱟᱜ ᱠᱚᱣᱟ ᱚᱱᱠᱟ ᱞᱮᱠᱟ ᱡᱚᱛᱚᱜᱮ ᱧᱮᱞ ᱛᱟᱫᱟᱨᱳᱜ ᱠᱚᱣᱟ